ᱦᱮᱞᱳ ᱵᱤᱡᱽᱞᱤ ᱵᱤᱵᱷᱟᱜᱽ ᱵᱤᱰᱤᱭᱳ ᱥᱟᱦᱮᱵᱽ ᱟᱵᱮᱱ ᱴᱷᱮᱱ ᱜᱮᱞᱤᱧ ᱯᱷᱳᱱ ᱟᱠᱟᱫᱟ ᱠᱟᱛᱷᱟ ᱫᱚ ᱱᱚᱣᱟ ᱠᱟᱱᱟ ᱡᱮ ᱢᱟᱱᱮ ᱟᱹᱞᱤᱧ ᱢᱤᱫᱴᱟᱝ ᱱᱚᱸᱰᱮ ᱱᱟᱣᱟᱜᱮ ᱢᱤᱫᱴᱟᱝ ᱚᱲᱟᱜ ᱞᱤᱧ ᱠᱤᱨᱤᱧ ᱟᱠᱟᱫᱟ ᱢᱟᱱᱮ ᱱᱚᱸᱰᱮ ᱵᱮᱱᱟᱣ ᱟᱠᱟᱫᱟᱞᱤᱧ ᱟᱫᱚ ᱞᱟᱭᱤᱱ ᱛᱟᱞᱤᱧ ᱵᱟᱹᱱᱩᱜᱼᱟ ᱵᱤᱡᱽᱞᱤ ᱵᱟᱹᱱᱩᱜᱼᱟ ᱮᱱᱠᱷᱟᱱ ᱫᱚ ᱵᱤᱡᱽᱞᱤ ᱚᱠᱟ ᱞᱮᱠᱟᱨᱮ ᱟᱹᱵᱤᱱ ᱴᱷᱮᱱᱠᱷᱚᱱ ᱞᱤᱧ ᱢᱤᱴᱟᱨ ᱞᱤᱧ ᱵᱟᱹᱭᱥᱟᱹᱣ ᱦᱚᱪᱚᱭᱟ ᱦᱩᱱᱟᱹᱝ ᱢᱤᱴᱟᱨ ᱵᱟᱹᱭᱥᱟᱹᱣ ᱪᱮᱫ ᱨᱮ ᱚᱱᱟᱨᱮ ᱞᱟᱹᱠᱛᱤᱜᱼᱟ ᱠᱟᱜᱚᱡᱽ ᱯᱚᱛᱚᱨ ᱠᱚ ᱰᱚᱠᱳᱢᱮᱱᱴᱥ ᱪᱮᱫ ᱠᱚ ᱮᱢ ᱦᱩᱭᱩᱜᱼᱟ ᱚᱱᱟ ᱵᱤᱱ ᱵᱟᱰᱟᱭ ᱦᱚᱪᱚᱞᱤᱧ ᱠᱷᱟᱱ ᱟᱹᱰᱤ ᱪᱮᱨᱦᱟ ᱠᱚᱜᱼᱟ ᱚᱱᱟᱦᱚᱸ ᱦᱚᱭ ᱟᱫᱚ ᱛᱮᱦᱮᱧ ᱜᱟᱯᱟ ᱡᱟᱦᱟᱸ ᱦᱤᱞᱳᱜ ᱟᱹᱵᱤᱱ ᱵᱮᱱ ᱢᱮᱛᱟᱞᱤᱧᱟᱹ ᱤᱱᱟᱹ ᱦᱤᱞᱳᱜ ᱜᱮᱞᱤᱧ ᱤᱫᱤ ᱠᱟᱛᱮᱞᱤᱧ ᱪᱟᱞᱟᱜᱼᱟ ᱪᱮᱫ ᱠᱚ ᱞᱟᱹᱠᱛᱤᱜᱼᱟ ᱦᱳᱭ ᱯᱷᱳᱱᱟᱞᱤᱧ ᱵᱮᱱ ᱦᱟᱸᱜ ᱯᱷᱳᱱ ᱠᱟᱛᱮ ᱞᱟᱹᱭ ᱟᱹᱞᱤᱧ ᱵᱤᱱ ᱫᱚᱦᱲᱟ ᱵᱟᱠᱷᱨᱟ ᱫᱚ ᱦᱟᱸᱜ ᱟᱹᱞᱤᱧ ᱞᱤᱧ ᱦᱤᱡᱩᱜᱼᱟ ᱦᱮᱡ ᱠᱟᱛᱮᱞᱤᱧ ᱠᱩᱞᱤ ᱤᱫᱤ ᱵᱮᱱᱟᱭ ᱢᱤᱴᱟᱨ ᱞᱟᱜᱟᱣ ᱨᱮ ᱵᱤᱡᱽᱞᱤ ᱨᱤᱥᱤᱵᱷ ᱞᱟᱜᱟᱛᱮ ᱪᱮᱫ ᱪᱮᱫ ᱰᱩᱠᱩᱢᱮᱱᱴᱥ ᱦᱟᱛᱟᱣᱟ ᱪᱮᱫ ᱪᱮᱫ ᱰᱚᱠᱩᱢᱮᱱᱥ ᱮᱢ ᱞᱮᱠᱷᱟᱡ ᱫᱚ ᱢᱤᱴᱟᱨ ᱤᱥᱩᱜᱼᱟ ᱟᱨ ᱢᱤᱴᱟᱨ ᱤᱥᱩᱠᱟᱛᱮ ᱟᱹᱞᱤᱧ ᱪᱮᱫ ᱞᱮᱠᱟᱞᱤᱧ ᱟᱹᱞᱤᱧᱟᱜ ᱥᱩᱵᱤᱫᱷᱟᱞᱤᱧ ᱪᱟᱞᱟᱣ ᱫᱟᱲᱮᱭᱟᱜᱼᱟ ᱚᱱᱟᱞᱤᱧ ᱟᱹᱵᱤᱱᱴᱷᱮᱱᱞᱤᱧ ᱱᱮᱦᱚᱨᱚᱜ ᱠᱟᱱᱟ ᱟᱪᱪᱷᱟ ᱴᱷᱤᱠ ᱜᱮᱭᱟ ᱢᱟᱼᱛᱚᱵᱮ ᱡᱚᱦᱟᱨ ᱜᱮ ᱦᱳᱭ